ᱯᱟᱨᱚᱢᱮᱱ ᱠᱤᱪᱷᱩ ᱜᱮᱞᱟᱝ ᱫᱷᱟᱹᱵᱤᱡ ᱵᱷᱟᱨᱚᱛ ᱨᱮ ᱨᱟᱠᱟᱵ ᱟᱠᱟᱱ ᱠᱤᱪᱷᱩ ᱱᱟᱣᱟ ᱱᱚᱠᱨᱤ ᱟᱨ ᱮᱱᱮᱢ ᱤᱫᱤ ᱠᱟᱛᱮ ᱤᱧ ᱞᱟᱹᱭ ᱮᱫᱟ ᱟᱵᱚ ᱵᱷᱟᱨᱚᱛ ᱫᱤᱥᱚᱢ ᱨᱮ ᱥᱮ ᱥᱤᱧᱚᱛ ᱫᱤᱥᱚᱢ ᱨᱮ ᱱᱚᱠᱨᱤ ᱪᱟᱹᱠᱨᱤ ᱥᱮ ᱱᱟᱣᱟᱱ ᱠᱟᱹᱢᱤ ᱠᱚ ᱧᱮᱞ ᱧᱟᱢᱚᱜ ᱠᱟᱱᱟ ᱚᱱᱟ ᱠᱚ ᱫᱚ ᱡᱮᱞᱮᱠᱟ ᱯᱚᱱᱚᱛ ᱵᱷᱤᱛᱨᱤ ᱨᱮ ᱰᱟᱵᱽᱞᱩ ᱵᱤᱥᱤ ᱮᱥ ᱥᱤ ᱟᱨ ᱫᱤᱥᱟᱹᱢ ᱵᱷᱤᱛᱤᱨ ᱨᱮ ᱤᱭᱩ ᱯᱤ ᱮᱥ ᱥᱤ ᱱᱚᱝᱠᱟ ᱜᱮ ᱭᱩ ᱯᱤ ᱮᱥ ᱥᱤ ᱮᱢ ᱠᱟᱛᱮ ᱟᱭ ᱮ ᱮᱥ ᱟᱭ ᱯᱤ ᱮᱥ ᱚᱯᱷᱤᱥᱟᱨ ᱮᱢ ᱵᱮᱱᱟᱣ ᱫᱟᱲᱮᱭᱟᱜᱼᱟ ᱯᱚᱱᱚᱛ ᱛᱟᱞᱟ ᱨᱮ ᱡᱟᱦᱟᱸ ᱰᱟᱵᱽᱞᱩ ᱵᱤ ᱥᱤ ᱮᱥ ᱥᱤ ᱥᱮ ᱳᱣᱮᱥᱴ ᱵᱮᱝᱜᱚᱞ ᱯᱟᱵᱽᱞᱤᱠ ᱥᱟᱨᱵᱤᱥ ᱠᱳᱢᱤᱥᱚᱱ ᱟᱨ ᱨᱮ ᱡᱟᱦᱟᱸ ᱱᱚᱠᱨᱤ ᱪᱟᱹᱠᱨᱤ ᱠᱚ ᱢᱮᱱᱟᱜ ᱟᱠᱟᱫᱟ ᱚᱱᱟ ᱡᱮᱢᱚᱱ ᱦᱩᱭ ᱫᱟᱲᱮᱭᱟᱜᱼᱟ ᱵᱤᱰᱤᱭᱚ ᱮᱥᱰᱤᱭᱚ ᱰᱤᱮᱢ ᱴᱷᱤᱠ ᱱᱚᱝᱠᱟ ᱜᱮ ᱵᱷᱟᱨᱚᱛ ᱨᱮᱱ ᱡᱩᱣᱟᱹᱱ ᱠᱚ ᱡᱤᱭᱚᱱ ᱨᱮ ᱡᱟᱦᱟᱸ ᱠᱚ ᱯᱟᱸᱡᱟᱭᱟ ᱱᱚᱣᱟ ᱠᱚᱫᱚ ᱦᱩᱭᱩᱜ ᱠᱟᱱᱟ ᱱᱤᱛᱚᱜᱼᱟ ᱡᱩᱜᱽ ᱨᱮ ᱡᱟᱦᱟᱸ ᱪᱟᱞᱟᱜ ᱠᱟᱱᱟ ᱭᱩᱴᱤᱭᱩᱵᱽ ᱥᱟᱛᱟᱢ ᱵᱮᱱᱟᱣ ᱛᱟᱨᱯᱚᱨᱮ ᱥᱟᱸᱜᱷᱟᱨᱤᱭᱟᱹ ᱥᱮ ᱠᱚᱢᱮᱰᱤᱭᱟᱹᱱ ᱱᱚᱝᱠᱟ ᱜᱮ ᱟᱵᱚ ᱥᱤᱧᱚᱛ ᱫᱤᱥᱟᱹᱢ ᱨᱮᱱ ᱡᱩᱣᱟᱹᱱ ᱠᱚᱫᱚ ᱦᱮᱸ ᱭᱩᱴᱤᱭᱩᱵᱽ ᱛᱟᱞᱟ ᱛᱮ ᱟᱠᱚᱣᱟᱜ ᱟᱜᱟᱢ ᱥᱮ ᱵᱷᱩᱣᱤᱥᱭᱟᱹᱛ ᱠᱚ ᱧᱮᱞ ᱮᱫᱟ ᱚᱱᱟ ᱨᱮ ᱥᱟᱛᱟᱢ ᱵᱮᱱᱟᱣ ᱠᱟᱛᱮ ᱚᱱᱟ ᱥᱟᱛᱟᱢ ᱜᱟᱞᱚᱪ ᱠᱟᱛᱮ ᱫᱤᱥᱚᱢ ᱦᱚᱲ ᱴᱷᱮᱱ ᱯᱟᱥᱱᱟᱣ ᱟᱨ ᱫᱤᱥᱟᱹᱢ ᱦᱚᱲ ᱠᱚ ᱠᱩᱥᱤᱭᱟᱜᱚᱟ ᱚᱱᱟ ᱠᱚ ᱧᱮᱞ ᱛᱟᱢᱟ ᱟᱨ ᱴᱷᱤᱠ ᱚᱱᱠᱟ ᱜᱮ ᱟᱢ ᱦᱚᱸ ᱟᱨ ᱦᱚᱸ ᱱᱟᱣᱟ ᱱᱟᱣᱟ ᱥᱟᱛᱟᱢ ᱵᱮᱱᱟᱣ ᱠᱟᱛᱮ ᱭᱩᱴᱤᱭᱩᱵᱽ ᱨᱮᱠᱚ ᱟᱲᱟᱜᱟ ᱫᱤᱥᱚᱢ ᱦᱚᱲ ᱠᱚ ᱧᱮᱞᱟ ᱠᱩᱥᱤᱭᱟᱜᱼᱟ ᱠᱟᱱᱟ ᱚᱸᱰᱮ ᱠᱷᱚᱱ ᱟᱢ ᱡᱟᱦᱟᱸ ᱠᱩᱥᱤ ᱨᱟᱹᱥᱠᱟᱹ ᱥᱮ ᱠᱟᱹᱣᱰᱤᱢ ᱟᱨᱡᱟᱣᱟ ᱚᱱᱟᱛᱮ ᱟᱢᱟᱜ ᱡᱤᱭᱚᱱ ᱰᱷᱚᱸᱜᱟ ᱪᱟᱞᱟᱜ ᱛᱟᱢᱟ ᱴᱷᱤᱠ ᱚᱱᱠᱟ ᱜᱮ ᱥᱟᱸᱜᱷᱟᱨᱤᱭᱟᱹ ᱨᱮᱦᱚᱸ ᱴᱷᱤᱠ ᱚᱱᱠᱟ ᱜᱮ ᱠᱚᱢᱮᱰᱤᱭᱟᱱ ᱨᱮᱦᱚᱸ ᱟᱢ ᱨᱟᱹᱥᱠᱟᱹ ᱨᱚᱢᱚᱡᱽ ᱦᱚᱪᱚ ᱠᱚᱣᱟᱢ ᱟᱢᱟᱜ ᱨᱚᱲ ᱛᱮ ᱟᱢᱟᱜ ᱞᱟᱸᱫᱟ ᱛᱮ ᱟᱢᱟᱜ ᱨᱟᱜ ᱛᱮ ᱱᱚᱝᱠᱟ ᱨᱟᱹᱥᱠᱟᱹ ᱨᱚᱢᱚᱡᱽ ᱛᱟᱞᱟ ᱛᱮᱜᱮ ᱦᱚᱲ ᱠᱚᱢ ᱠᱩᱥᱤ ᱨᱟᱹᱥᱠᱟᱹ ᱦᱚᱪᱚ ᱞᱮᱠᱚ ᱠᱷᱟᱱ ᱟᱢ ᱟᱢᱟᱜ ᱱᱚᱣᱟ ᱠᱩᱥᱤ ᱨᱟᱹᱥᱠᱟᱹ ᱫᱟᱨᱟᱭ ᱛᱮ ᱠᱤᱪᱷᱩ ᱜᱟᱱ ᱠᱟᱹᱣᱰᱤ ᱠᱚ ᱮᱢᱟᱢᱟ ᱜᱚᱲᱚ ᱥᱚᱯᱚᱦᱚᱫ ᱴᱷᱤᱠ ᱚᱱᱟ ᱠᱟᱹᱣᱰᱤ ᱧᱟᱢ ᱠᱟᱛᱮ ᱟᱢ ᱦᱚᱸ ᱟᱢᱟᱜ ᱡᱤᱭᱚᱱ ᱰᱷᱚᱸᱜᱟ ᱥᱮ ᱟᱢᱟᱜ ᱠᱟᱹᱣᱰᱤ ᱢᱩᱨᱟᱹᱭ ᱮᱢ ᱠᱮᱴᱮᱡ ᱫᱟᱲᱮᱭᱟᱛᱟᱢᱟ ᱟᱨ ᱟᱜᱟᱢ ᱰᱟᱦᱟᱨᱮᱢ ᱞᱟᱦᱟ ᱫᱟᱲᱮᱭᱟᱜᱼᱟ ᱴᱷᱤᱠ ᱱᱚᱝᱠᱟ ᱜᱮ ᱟᱵᱚ ᱵᱷᱟᱨᱚᱛ ᱫᱤᱥᱚᱢ ᱨᱮᱱ ᱡᱩᱣᱟᱹᱱ ᱠᱚ ᱱᱤᱛᱚᱜ ᱠᱚ ᱩᱭᱦᱟᱹᱨ ᱵᱷᱟᱰᱽᱱᱟ ᱭᱮᱫᱟ ᱟᱨ ᱚᱱᱟ ᱥᱟᱶᱛᱮ ᱟᱨᱦᱚᱸ ᱟᱭᱢᱟ ᱠᱟᱹᱢᱤ ᱠᱚ ᱦᱚᱸ